ᱤᱧ ᱫᱚ ᱮᱱᱮᱡ ᱥᱮᱨᱮᱧ ᱨᱮ ᱤᱧ ᱫᱚ ᱡᱚᱯᱲᱟᱣ ᱢᱤᱱᱟᱹᱧᱟ ᱦᱚᱜ ᱚᱭ ᱟᱞᱮ ᱟᱛᱳᱨᱮ ᱱᱚᱜᱼᱚᱭ ᱥᱚᱦᱨᱟᱭ ᱥᱩᱨᱩᱜ ᱠᱟᱱ ᱛᱟᱞᱮᱭᱟ ᱥᱚᱦᱨᱟᱭ ᱨᱮᱫᱚ ᱞᱟᱦᱟ ᱫᱤᱱ ᱠᱷᱚᱱᱟᱜ ᱟᱛᱳ ᱨᱮᱱ ᱟᱭᱩ ᱛᱟᱠᱚ ᱦᱚᱦᱚ ᱠᱟᱛᱮᱜ ᱟᱭᱩᱵ ᱵᱮᱲᱟ ᱥᱟᱲᱯᱟ ᱞᱮ ᱮᱱᱮᱡᱟ ᱥᱟᱲᱯᱟ ᱮᱱᱮᱡ ᱮᱱᱮᱡᱛᱮ ᱟᱫᱚ ᱧᱤᱫᱟᱹᱭᱮᱱᱟ ᱟᱫᱚᱞᱮ ᱡᱟᱹᱯᱤᱫ ᱠᱮᱫᱟ ᱡᱟᱹᱯᱤᱫ ᱯᱚᱨᱮ ᱥᱮᱛᱟᱜᱞᱮ ᱵᱮᱨᱮᱫ ᱮᱱᱟ ᱡᱚᱛᱚ ᱚᱲᱟᱜ ᱨᱮ ᱤᱥᱤᱱ ᱵᱟᱥᱟᱝ ᱡᱚᱜ ᱜᱤᱰᱤ ᱥᱟᱹᱛ ᱠᱟᱛᱮᱜ ᱟᱫᱚ ᱛᱟᱦᱚᱞᱮᱧ ᱞᱟᱹᱭᱟ ᱠᱟᱹᱢᱤ ᱠᱚ ᱥᱟᱹᱛ ᱱᱟᱛᱚ ᱛᱟᱦᱚᱞᱮ ᱱᱤᱛᱚᱜ ᱫᱚ ᱠᱟᱹᱴᱤᱡ ᱴᱤᱵᱷᱤ ᱠᱚᱧ ᱧᱮᱞ ᱞᱮᱜᱮ ᱴᱤᱵᱷᱤ ᱧᱮᱞᱦᱚᱸ ᱟᱹᱰᱤ ᱢᱚᱡᱽ ᱜᱤᱧ ᱵᱩᱡᱷᱟᱹᱣᱟ ᱴᱟᱭᱤᱢ ᱠᱚᱧ ᱠᱟᱴᱟᱣᱟ ᱥᱤᱨᱭᱟᱞ ᱠᱚᱧ ᱧᱮᱞᱟ ᱵᱳᱭ ᱠᱚᱧ ᱧᱮᱞᱟ ᱫᱩᱠᱟᱜ ᱦᱚᱧ ᱧᱮᱞᱟ ᱥᱩᱠᱟᱜ ᱦᱚᱧ ᱧᱮᱞᱟ ᱛᱟᱦᱚᱞᱮ ᱟᱹᱰᱤ ᱨᱟᱹᱥᱠᱟᱹ ᱜᱤᱧ ᱵᱩᱡᱷᱟᱹᱣᱟ